ᱟᱹᱞᱤᱧ ᱤᱧᱫᱚ ᱱᱚᱸᱰᱮ ᱡᱷᱟᱲᱠᱷᱚᱱᱰ ᱨᱮ ᱠᱟᱱᱟᱹᱧ ᱤᱧᱟᱹᱜ ᱧᱩᱛᱩᱢ ᱦᱩᱭᱩᱜ ᱠᱟᱱᱟ ᱥᱚᱞᱢᱟ ᱦᱟᱸᱥᱫᱟ

ᱦᱳᱭ ᱟᱹᱰᱤ ᱜᱟᱱ ᱜᱮ ᱢᱮᱱᱟᱜ ᱠᱚᱣᱟ ᱚᱱᱠᱟᱱ ᱠᱟᱹᱢᱤ ᱦᱚᱲ ᱠᱚ ᱟᱨ ᱡᱟᱦᱟᱸ ᱵᱟᱡᱟᱨ ᱠᱟᱹᱢᱤ ᱠᱚ ᱪᱟᱞᱟᱜ ᱠᱟᱱᱟ ᱵᱟᱨᱦᱮ ᱫᱤᱥᱚᱢ ᱠᱚ ᱠᱚ ᱪᱟᱞᱟᱜ ᱠᱟᱱᱟ ᱟᱹᱰᱤ ᱥᱟᱸᱜᱮ ᱜᱮ ᱢᱮᱱᱟᱜ ᱠᱚᱣᱟ ᱪᱮᱠᱟᱛᱮ ᱱᱚᱸᱰᱮ ᱫᱚ ᱢᱟᱱᱮ ᱯᱩᱭᱥᱟᱹ ᱠᱟᱢᱟᱣ ᱨᱮᱭᱟᱜ ᱤᱭᱟᱹ ᱵᱟᱹᱱᱩᱜ ᱟᱹᱱᱤᱡ ᱟᱨ ᱡᱟᱦᱟᱸ ᱪᱟᱥ ᱵᱟᱥ ᱠᱚᱜᱮ ᱚᱱᱟ ᱦᱚᱸ ᱟᱹᱰᱤ ᱠᱚᱢ ᱠᱚᱢ ᱦᱩᱭᱩᱜ ᱠᱟᱱᱟ ᱚᱱᱟ ᱛᱮ ᱢᱟᱱᱮ ᱵᱟᱨᱦᱮᱸ ᱫᱤᱥᱚᱢᱜᱮ ᱯᱩᱨᱟᱹ ᱠᱚ ᱪᱟᱞᱟᱜᱼᱟ ᱯᱩᱨᱟᱹ ᱢᱮᱱᱟᱜ ᱠᱚᱣᱟ ᱚᱱᱠᱟᱱ ᱠᱟᱹᱢᱤ ᱦᱚᱲ ᱠᱚ ᱡᱟᱦᱟᱸ ᱡᱚᱢ ᱵᱟᱝ ᱦᱩᱭᱩᱜᱼᱟ ᱟᱹᱰᱤ ᱜᱟᱱᱜᱮ ᱢᱮᱱᱟᱜ ᱠᱚᱣᱟ ᱚᱱᱠᱟ ᱠᱟᱹᱢᱤ ᱦᱚᱲ ᱞᱟᱹᱜᱤᱫ ᱦᱮᱸ ᱞᱟᱹᱭᱫᱟᱲᱮᱭᱟᱜ ᱜᱤᱭᱟᱹᱧ ᱮᱱ ᱵᱟᱡᱟᱨ ᱠᱚ ᱠᱚ ᱪᱟᱞᱟᱜᱼᱟ ᱟᱨ ᱱᱚᱝᱠᱟ ᱵᱟᱨᱦᱮ ᱠᱚ ᱠᱚ ᱪᱟᱞᱟᱜᱼᱟ ᱡᱟᱦᱟᱸ ᱛᱟᱹᱢᱤᱞᱱᱟᱲᱩ ᱦᱩᱭᱮᱱᱟ ᱡᱟᱯᱟᱱ ᱦᱩᱭᱮᱱᱟ ᱟᱨ ᱢᱟᱱᱮ ᱟᱹᱰᱤ ᱱᱚᱝᱠᱟ ᱵᱟᱨᱦᱮ ᱠᱚ ᱟᱹᱰᱤ ᱥᱟᱺᱜᱤᱧ ᱥᱟᱺᱜᱤᱧ ᱠᱚ ᱠᱚ ᱪᱟᱞᱟᱣ ᱵᱟᱲᱟ ᱟᱠᱟᱱ ᱜᱮᱭᱟ ᱦᱳᱭ

ᱦᱳᱭ ᱛᱚᱵᱮ ᱦᱳᱭ ᱟᱪᱪᱷᱟ ᱦᱳᱭ ᱟᱨᱵᱤᱱ ᱞᱟᱹᱭ ᱨᱩᱭᱟᱹᱲ ᱟᱹᱞᱤᱧᱟ ᱟᱪᱪᱷᱟ ᱦᱳᱭ ᱛᱚᱵᱮ ᱟᱪᱪᱷᱟ ᱛᱚᱵᱮ ᱦᱳᱭ ᱴᱷᱤᱠ ᱜᱮᱭᱟ ᱛᱚᱵᱮ ᱦᱳᱭ